ᱟᱭᱢᱟ ᱞᱮᱠᱟᱱ ᱨᱤᱛᱩ ᱪᱮᱛᱟᱱ ᱨᱮ ᱵᱷᱚᱨᱥᱟ ᱠᱟᱛᱮᱫ ᱤᱧᱟᱹᱜ ᱪᱤᱱᱛᱟᱹ ᱵᱷᱟᱵᱽᱱᱟ ᱦᱩᱭᱩᱜ ᱠᱟᱱᱟ ᱡᱮ ᱟᱵᱚᱣᱟᱜ ᱫᱤᱥᱚᱢ ᱨᱮ ᱟᱭᱢᱜᱟᱱ ᱨᱤᱛᱩ ᱢᱮᱱᱟᱜ ᱜᱮᱭᱟ ᱡᱮᱢᱚᱱ ᱨᱟᱵᱟᱝ ᱫᱤᱱ ᱞᱚᱞᱚ ᱫᱤᱱ ᱵᱚᱨᱥᱟ ᱫᱤᱱ ᱟᱨ ᱦᱚᱸ ᱟᱭᱢᱟ ᱛᱚ ᱚᱱᱠᱟᱜᱮ ᱨᱟᱵᱟᱝ ᱫᱤᱱ ᱟᱨ ᱦᱚᱸ ᱡᱟᱦᱟᱸ ᱠᱚ ᱨᱟᱵᱟᱝ ᱫᱤᱱ ᱵᱟᱠᱷᱨᱟᱛᱮ ᱤᱧᱟᱹᱜ ᱫᱤᱥᱟᱹ ᱦᱩᱭᱩᱜ ᱠᱟᱱᱟ ᱡᱮ ᱱᱤᱭᱟᱹ ᱥᱩᱢᱟᱹᱭ ᱟᱭᱢᱟᱜᱟᱱ ᱵᱟᱦᱟ ᱫᱟᱨᱮ ᱦᱩᱭᱩᱜᱼᱟ ᱡᱟᱦᱟᱸ ᱠᱚ ᱵᱟᱦᱟ ᱫᱚ ᱦᱩᱭᱩᱜ ᱠᱟᱱᱟ ᱯᱤᱴᱩᱱᱤᱭᱟ ᱪᱚᱱᱫᱽᱨᱚᱢᱚᱞᱞᱤᱠᱟ ᱜᱮᱸᱫᱟ ᱵᱟᱦᱟ ᱮᱵᱚᱝ ᱱᱤᱭᱟᱹ ᱠᱚᱫᱚ ᱛᱷᱚᱲᱟ ᱡᱚᱛᱱᱚ ᱦᱩᱭᱩᱜ ᱜᱮᱭᱟ ᱡᱟᱨ ᱡᱚᱱᱱᱚ ᱥᱩᱢᱟᱹᱭ ᱨᱮ ᱫᱟᱜ ᱠᱚ ᱮᱢ ᱦᱩᱭᱩᱜ ᱜᱮᱭᱟ ᱟᱨ ᱧᱮᱞ ᱦᱩᱭᱩᱜᱼᱟ ᱡᱮ ᱡᱟᱦᱟᱸ ᱠᱚ ᱫᱟᱨᱮ ᱯᱩᱥᱴᱤ ᱢᱮᱱᱟᱜᱼᱟ ᱥᱮ ᱵᱟᱝ ᱛᱟᱦᱞᱮ ᱚᱱᱟ ᱠᱚ ᱫᱟᱨᱮ ᱨᱮᱫᱚ ᱥᱟᱨ ᱠᱚ ᱮᱢ ᱦᱩᱭᱩᱜ ᱜᱮᱭᱟ ᱮᱵᱚᱝ ᱱᱤᱭᱟᱹ ᱥᱩᱢᱟᱹᱭ ᱡᱟᱦᱟᱸ ᱯᱷᱚᱞ ᱠᱚ ᱦᱩᱭᱩᱜ ᱜᱮᱭᱟ ᱚᱱᱟ ᱠᱚᱫᱚ ᱦᱩᱭᱩᱜ ᱠᱟᱱᱟ ᱟᱸᱜᱩᱨ ᱞᱮᱵᱩ ᱠᱟᱢᱨᱟᱝᱟ ᱵᱤᱞᱟᱛᱤ ᱟᱱᱟᱨᱚᱥ ᱮᱵᱚᱝ ᱮᱱᱨᱮᱦᱚᱸ ᱜᱽᱨᱤᱥᱥᱚ ᱠᱟᱞ ᱢᱟᱱᱮ ᱞᱚᱞᱚ ᱫᱤᱱ ᱦᱩᱭᱩᱜ ᱠᱟᱱᱟ ᱚᱱᱟ ᱞᱚᱞᱚ ᱫᱤᱱ ᱡᱟᱦᱟᱸ ᱠᱚ ᱵᱟᱦᱟ ᱦᱩᱭᱩᱜᱼᱟ ᱚᱱᱟ ᱵᱟᱦᱟ ᱠᱚᱫᱚ ᱦᱩᱭᱩᱜ ᱠᱟᱱᱟ ᱠᱟᱜᱚᱡᱽ ᱵᱟᱦᱟ ᱟᱨ ᱡᱟᱦᱟᱸ ᱫᱟᱨᱮ ᱠᱚ ᱦᱩᱭᱩᱜᱼᱟ ᱨᱚᱝᱜᱚᱱ ᱵᱟᱦᱟ ᱵᱤᱞᱤ ᱵᱟᱦᱟ ᱟᱨᱚ ᱱᱤᱭᱟᱹ ᱥᱩᱢᱟᱹᱭ ᱫᱚ ᱯᱨᱚᱪᱩᱨ ᱜᱚᱨᱚᱢ ᱛᱟᱦᱮᱸᱱᱟ ᱤᱱᱟ ᱵᱟᱠᱷᱨᱟᱛᱮ ᱫᱟᱨᱮ ᱠᱚᱦᱚᱸ ᱚᱱᱮᱠᱴᱟ ᱫᱟᱜ ᱦᱚᱸ ᱵᱟᱭ ᱧᱟᱢ ᱜᱮᱭᱟ ᱴᱷᱤᱠ ᱛᱚ ᱚᱱᱛᱮ ᱮᱠᱴᱩ ᱠᱷᱮᱭᱟᱞ ᱦᱟᱛᱟᱣ ᱦᱩᱭᱩᱜᱼᱟ ᱡᱟᱦᱟᱸ ᱛᱮ ᱫᱟᱨᱮ ᱠᱚ ᱫᱟᱜ ᱮ ᱧᱟᱢᱟ ᱥᱮᱛᱟᱜ ᱟᱭᱩᱵ ᱫᱟᱜ ᱠᱚ ᱫᱟᱨᱮ ᱨᱮ ᱫᱟᱜ ᱫᱩᱞᱟᱜ ᱦᱩᱭᱩᱜᱼᱟ ᱟᱨ ᱵᱚᱨᱥᱟ ᱠᱟᱞ ᱱᱤᱭᱟᱹ ᱥᱩᱢᱟᱹᱭ ᱫᱚ ᱡᱟᱦᱟᱸ ᱠᱚ ᱵᱟᱦᱟ ᱦᱩᱭᱩᱜᱼᱟ ᱚᱱᱟ ᱫᱚ ᱦᱩᱭᱩᱜ ᱠᱟᱱᱟ ᱞᱤᱞᱤ ᱵᱟᱦᱟ ᱟᱨ ᱞᱤᱞᱤ ᱵᱟᱦᱟ ᱨᱮᱭᱟᱜ ᱫᱚ ᱟᱭᱢᱟ ᱵᱷᱮᱨᱟᱭᱴᱤ ᱛᱟᱦᱮᱸᱱᱟ ᱟᱨ ᱠᱟᱞᱟᱨ ᱦᱚᱸ ᱟᱭᱢᱟᱜᱮ ᱦᱩᱭᱩᱜᱼᱟ ᱞᱤᱞᱤ ᱡᱟᱦᱟᱸ ᱫᱚ ᱞᱤᱞᱤ ᱠᱚ ᱢᱮᱛᱟᱜ ᱠᱟᱱᱟ ᱟᱨ ᱨᱚᱡᱚᱱᱤ ᱜᱚᱱᱫᱷᱟ ᱱᱤᱭᱟᱹ ᱥᱩᱢᱟᱹᱭ ᱜᱮ ᱦᱩᱭᱩᱜᱼᱟ ᱚᱱᱟ ᱨᱚᱡᱚᱱᱤ ᱜᱚᱱᱫᱷᱟ ᱨᱮᱭᱟᱜ ᱦᱚᱸ ᱟᱭᱢᱟ ᱵᱷᱮᱨᱟᱭᱴᱤ ᱢᱮᱱᱟᱜᱼᱟ ᱱᱤᱭᱟᱹ ᱱᱤᱭᱟᱹ ᱠᱚ ᱵᱟᱦᱟ ᱫᱳᱯᱟᱴᱤ ᱵᱟᱦᱟ ᱴᱚᱜᱚᱨ ᱵᱟᱦᱟ ᱮᱵᱚᱝ ᱵᱚᱨᱥᱟ ᱥᱩᱢᱟᱹᱭ ᱫᱚ ᱩᱱᱟᱹᱜ ᱫᱟᱜ ᱫᱚ ᱵᱟᱝ ᱮᱢ ᱦᱩᱭᱩᱜᱼᱟ ᱥᱮᱨᱢᱟ ᱨᱮᱭᱟᱜ ᱫᱟᱜ ᱛᱮᱜᱮ ᱠᱟᱢᱤ ᱪᱟᱞᱟᱜᱼᱟ ᱛᱤᱱ ᱥᱩᱢᱟᱹᱭ ᱫᱚ ᱧᱮᱞ ᱦᱩᱭᱩᱜᱼᱟ ᱡᱟᱦᱟᱸᱱᱟᱜ ᱫᱟᱨᱮ ᱠᱚ ᱨᱟᱯᱩᱜ ᱛᱟᱱᱤᱜ ᱠᱟᱱᱟ ᱥᱮ ᱚᱱᱟ ᱠᱚ ᱫᱟᱨᱮ ᱪᱮᱛᱟᱱ ᱨᱮ ᱡᱟᱦᱟᱸ ᱠᱚ ᱠᱟᱴᱤᱝ ᱦᱩᱭᱩᱜᱼᱟ ᱱᱤᱛ ᱵᱚᱨᱥᱟ ᱥᱤᱡᱤᱱ ᱨᱮᱫᱚ ᱛᱤᱡᱩ ᱡᱟ ᱛᱟᱭ ᱠᱚ ᱦᱩᱭᱩᱜ ᱜᱮᱭᱟ ᱛᱚ ᱚᱱᱟ ᱫᱟᱨᱮ ᱥᱮᱫ ᱠᱷᱮᱭᱟᱞ ᱦᱟᱛᱟᱣ ᱦᱩᱭᱩᱜᱼᱟ ᱡᱮ ᱩᱱ ᱠᱩ ᱡᱟ ᱛᱤᱡᱩ ᱪᱮᱜ ᱞᱮᱠᱟ ᱠᱚ ᱞᱟᱜᱟᱣ ᱠᱟᱱᱟ ᱵᱟᱝ ᱠᱷᱟᱡ ᱨᱟᱱ ᱠᱚ ᱥᱯᱨᱮ ᱠᱚᱣᱟᱜ ᱦᱩᱭᱩᱜᱼᱟ ᱡᱟᱛᱮ ᱛᱤᱡᱩ ᱠᱚ ᱜᱩᱡᱩᱜ ᱵᱟᱠᱷᱨᱟ ᱥᱮ ᱡᱟᱦᱟᱸᱱᱟᱜ ᱛᱤᱡᱩ ᱠᱚ ᱜᱚᱡᱚᱜ ᱵᱟᱠᱷᱨᱟ ᱮᱵᱚᱝ ᱡᱟᱦᱟᱸ ᱯᱷᱚᱞ ᱫᱟᱨᱮ ᱠᱚ ᱢᱮᱱᱟᱜ ᱱᱤᱭᱟᱹ ᱴᱟᱭᱤᱢ ᱫᱚ ᱡᱟᱦᱟᱸᱱᱟᱜ ᱤᱫ ᱳᱞ ᱡᱟᱦᱟᱸᱱᱟᱜ ᱠᱟᱱᱴᱷᱟᱲ ᱤᱱᱟᱹ ᱠᱚ ᱵᱤᱪ ᱮᱢ ᱞᱟᱜᱟᱣ ᱞᱮᱠᱷᱟᱱ ᱜᱮ ᱱᱤᱭᱟᱹ ᱛᱟᱭᱚᱢ ᱫᱚ ᱟᱡ ᱛᱮᱜᱮ ᱫᱟᱨᱮ ᱦᱩᱭᱩᱜᱼᱟ ᱵᱤᱱᱟᱹ ᱫᱟᱜ ᱮᱢ ᱛᱮᱜᱮ ᱫᱟᱨᱮ ᱠᱚ ᱵᱤᱪ ᱮᱢ ᱞᱟᱜᱟᱣᱟᱜ ᱠᱷᱟᱱ ᱜᱮ ᱵᱚᱨᱥᱟ ᱨᱮᱭᱟᱜ ᱫᱟᱜ ᱛᱮᱜᱮ ᱯᱤᱯᱟᱹ ᱫᱟᱨᱮ ᱫᱚ ᱦᱩᱭᱩᱜᱼᱟ ᱱᱤᱭᱟᱹ ᱥᱩᱢᱟᱹᱭ ᱟᱢ ᱵᱷᱤᱱᱰᱤ ᱯᱩᱭ ᱱᱤᱭᱟᱹ ᱠᱚ ᱥᱚᱵᱽᱡᱤ ᱦᱚᱸᱚᱢ ᱞᱟᱜᱟᱣ ᱫᱟᱲᱮᱭᱟᱜᱼᱟ